ᱩᱵ ᱨᱮᱱᱟᱜ ᱡᱚᱛᱱᱚ ᱞᱟᱹᱭ ᱞᱮᱠᱟᱛᱮ ᱫᱚ ᱥᱚᱯᱛᱟᱦᱚ ᱨᱮ ᱵᱟᱨᱫᱷᱟᱣ ᱥᱮᱢᱯᱩ ᱫᱚ ᱮᱠᱟᱞ ᱞᱟᱹᱠᱛᱤᱜ ᱠᱟᱱ ᱜᱮᱭᱟ ᱟᱨ ᱥᱮᱢᱯᱩ ᱥᱟᱯᱷᱟ ᱠᱟᱛᱮ ᱥᱩᱱᱩᱢ ᱚᱡᱚᱜ ᱱᱟᱲᱠᱳᱞ ᱥᱩᱱᱩᱢ ᱢᱟᱱᱮ ᱱᱟᱲᱠᱳᱞ ᱥᱩᱱᱩᱢ ᱫᱤᱱ ᱚᱡᱚᱜ ᱞᱮᱠᱷᱟᱱ ᱢᱟᱛᱚ ᱱᱟᱯᱟᱭ ᱜᱮᱭᱟ ᱟᱨ ᱚᱱᱠᱟᱱ ᱴᱨᱤᱠ ᱢᱟᱱᱮ ᱚᱲᱟᱜ ᱨᱮᱱᱟᱜ ᱡᱟᱦᱟᱸ ᱜᱷᱳᱨᱣᱟ ᱩᱯᱟᱭ ᱠᱚ ᱡᱮᱢᱚᱱ ᱫᱷᱚᱨᱚ ᱵᱮᱞᱮ ᱛᱟᱨᱯᱚᱨᱮ ᱱᱟᱲᱠᱳᱞ ᱥᱩᱱᱩᱢ ᱫᱳᱭ ᱞᱮᱵᱩ ᱱᱚᱣᱟ ᱠᱚ ᱢᱤᱠᱥᱰ ᱠᱟᱛᱮ ᱦᱟᱯᱛᱟ ᱨᱮ ᱵᱟᱨ ᱫᱷᱟᱣ ᱚᱡᱚᱜ ᱞᱮᱠᱷᱟᱱ ᱱᱚᱣᱟ ᱛᱮᱫᱚ ᱩᱵ ᱥᱤᱞᱠᱤᱜᱼᱟ ᱟᱨ ᱥᱴᱨᱚᱝ ᱢᱟᱱᱮ ᱠᱮᱴᱮᱡᱚᱜᱼᱟ ᱤᱥᱢᱩᱛᱷᱚᱜᱼᱟ ᱟᱨ ᱩᱵ ᱧᱩᱨᱩ ᱦᱚᱸ ᱵᱚᱱᱫᱚ ᱟ ᱟᱨ ᱢᱮᱫᱦᱟ ᱨᱮᱱᱟᱜ ᱡᱚᱛᱚᱱ ᱦᱟᱛᱟᱣ ᱞᱮᱠᱟ ᱛᱮᱫᱚ ᱫᱤᱱᱟᱹᱢᱠᱤ ᱢᱟᱱᱮ ᱠᱤ ᱯᱷᱨᱮᱥ ᱯᱷᱮᱥ ᱳᱣᱟᱥ ᱛᱮ ᱦᱩᱛᱩᱢ ᱥᱟᱯᱷᱟ ᱥᱮ ᱟᱨ ᱵᱟᱠᱷᱟᱱ ᱫᱚ ᱥᱟᱵᱚᱱ ᱛᱮ ᱥᱮᱛᱟᱜ ᱟᱨ ᱛᱟᱨᱟᱥᱤᱧ ᱢᱟᱱᱮ ᱠᱟᱹᱴᱤᱡ ᱥᱟᱵᱚᱱ ᱥᱟᱯᱷᱟ ᱞᱮᱠᱷᱟᱱ ᱠᱟᱹᱴᱤᱡ ᱢᱮᱫᱦᱟᱴᱟᱜ ᱯᱷᱨᱮᱥ ᱛᱟᱦᱮᱱᱟ ᱟᱨ ᱚᱱᱟ ᱵᱮᱜᱚᱨ ᱵᱮᱥᱚᱱ ᱟᱨ ᱥᱟᱥᱟᱝ ᱢᱟᱱᱮ ᱚᱡᱚᱜ ᱠᱟᱛᱮ ᱫᱚᱦᱚ ᱠᱟᱜ ᱦᱩᱭᱩᱜᱼᱟ ᱱᱚᱣᱟ ᱫᱚ ᱰᱮᱞᱤ ᱭᱩᱥ ᱨᱮᱦᱚᱸ ᱵᱟᱝ ᱪᱤᱠᱟᱹᱜᱼᱟ ᱟᱨ ᱵᱟᱠᱷᱟᱱ ᱦᱟᱯᱛᱟ ᱨᱮ ᱯᱮ ᱫᱷᱟᱣ ᱛᱷᱮᱠᱮ ᱵᱟᱨ ᱫᱷᱟᱣ ᱭᱩᱥ ᱨᱮᱦᱚᱸᱢ ᱜᱟᱱᱚᱜ ᱜᱮᱭᱟ ᱟᱨ ᱥᱚᱯᱛᱟᱦᱚᱨᱮ ᱫᱳᱭ ᱟᱨ ᱜᱳᱞᱟᱯ ᱫᱟᱜ ᱱᱩᱞᱛᱟᱱᱤ ᱢᱟᱹᱴᱤ ᱡᱟᱦᱟᱸ ᱚᱱᱟ ᱫᱚ ᱫᱚᱠᱟᱱ ᱨᱮ ᱠᱤᱨᱤᱧ ᱛᱮ ᱧᱟᱢᱚᱜᱼᱟ ᱱᱚᱣᱟ ᱵᱮᱵᱚᱦᱟᱨ ᱞᱮᱠᱷᱟᱱ ᱢᱮᱫᱦᱟ ᱨᱮᱱᱟᱜ ᱢᱟᱱᱮ ᱡᱟᱦᱟᱸᱭ ᱠᱚ ᱵᱨᱚᱱᱳ ᱠᱚᱠᱚ ᱛᱟᱦᱮᱱᱟ ᱢᱮᱫᱦᱟ ᱨᱮ ᱚᱱᱟ ᱫᱤᱠ ᱛᱷᱮᱠᱮ ᱠᱞᱤᱭᱟᱨᱚᱜᱼᱟ ᱢᱟᱱᱮ ᱠᱤ ᱯᱷᱨᱮᱥ ᱛᱟᱦᱮᱱᱟ ᱢᱮᱫᱦᱟᱴᱟᱜ